ᱵᱷᱟᱨᱚᱛ ᱨᱮᱭᱟᱜ ᱠᱤᱪᱷᱩ ᱞᱟᱹᱠᱛᱤᱭᱟᱱ ᱞᱮᱱᱰ ᱢᱟᱨᱠ ᱟᱨ ᱥᱟᱸᱜᱷᱟᱨᱤᱭᱟᱹ ᱨᱤᱡᱷᱟᱹᱣ ᱫᱚ ᱢᱩᱢᱵᱟᱭ ᱫᱤᱞᱞᱤ ᱠᱳᱞᱠᱟᱛᱟ ᱳᱰᱤᱥᱟ ᱡᱷᱟᱲᱠᱷᱚᱸᱰ ᱫᱤᱞᱞᱤ ᱫᱤᱞᱞᱤ ᱵᱷᱟᱨᱚᱛ ᱨᱮᱱᱟᱜ ᱨᱟᱡᱽᱫᱷᱟᱹᱱᱤ ᱠᱟᱱᱟ ᱟᱨ ᱤᱱᱰᱤᱭᱟ ᱜᱮᱴ ᱢᱮᱱᱟᱜᱼᱟ ᱠᱩᱛᱩᱢ ᱢᱤᱱᱟᱨ ᱫᱟᱬᱟᱱ ᱞᱟᱹᱜᱤᱫ ᱡᱟᱭᱜᱟ ᱠᱟᱱᱟ ᱟᱨ ᱠᱳᱞᱠᱟᱛᱟ ᱢᱟᱲᱟᱝ ᱨᱟᱡᱽᱫᱷᱟᱹᱱᱤ ᱠᱟᱱᱟ ᱵᱨᱤᱴᱤᱥ ᱥᱚᱨᱠᱟᱨ ᱠᱷᱚᱱ ᱫᱚ ᱠᱳᱞᱠᱟᱛᱟ ᱜᱮ ᱨᱟᱡᱽᱫᱷᱟᱹᱱᱤ ᱛᱟᱦᱮᱸ ᱠᱟᱱᱟ ᱠᱳᱞᱠᱟᱛᱟ ᱨᱮᱫᱚ ᱦᱟᱣᱲᱟ ᱯᱳᱞ ᱠᱚ ᱢᱮᱱᱟᱜᱼᱟ ᱟᱨ ᱚᱱᱟᱛᱮ ᱫᱟᱬᱟᱱ ᱠᱚᱞᱮ ᱪᱟᱞᱟᱜᱼᱟ ᱫᱚᱢᱮ ᱨᱟᱹᱥᱠᱟᱹ ᱵᱩᱡᱷᱟᱹᱜᱼᱟ ᱚᱱᱟ ᱠᱚᱜᱮ